ᱦᱮᱸ ᱦᱮᱞᱳ

ᱚᱠᱚᱭ ᱦᱮᱸ ᱦᱮᱸ ᱤᱧ ᱫᱚᱠᱟᱱ ᱵᱟᱞᱟ ᱠᱟᱹᱱᱟᱹᱧ ᱦᱮᱱᱟᱜᱼᱟ ᱤᱧᱟᱹᱜ ᱫᱚᱠᱟᱱ ᱨᱮᱫᱚ ᱟᱭᱢᱟ ᱠᱤᱪᱷᱩ ᱧᱟᱢᱚᱜᱼᱟ ᱠᱷᱟᱛᱟ ᱠᱚ ᱯᱮᱱᱥᱤᱞ ᱠᱚ ᱠᱚᱞᱚᱢ ᱠᱚ ᱨᱚᱝ ᱠᱚ ᱵᱩᱡᱽ ᱪᱮᱫ ᱮᱢ ᱦᱟᱛᱟ ᱚᱸᱻ ᱚᱸᱻ ᱠᱷᱟᱛᱟ ᱫᱟᱢ ᱫᱚ ᱱᱤᱛᱚᱜ ᱫᱚ ᱵᱟᱹᱧ ᱞᱟᱹᱭ ᱫᱟᱲᱮᱭᱟᱢ ᱠᱟᱱᱟ ᱛᱚ ᱟᱢ ᱦᱤᱡᱩᱜ ᱢᱮ ᱧᱮᱞ ᱤᱫᱤ ᱠᱟᱛᱮ ᱜᱮᱧ ᱞᱟᱹᱭᱟᱢᱟ ᱯᱟᱭᱥᱟ ᱫᱚ ᱟᱹᱜᱩᱭ ᱢᱮ ᱟᱹᱰᱤ ᱡᱟᱹᱥᱛᱤ ᱫᱚ ᱵᱟᱝ ᱢᱚᱴᱟᱢᱩᱴᱤ ᱤᱝᱠᱟ ᱫᱩ ᱛᱤᱱ ᱦᱟᱡᱟᱨ ᱜᱮ ᱟᱹᱜᱩᱭ ᱢᱮ ᱚᱸᱻ ᱴᱷᱤᱠ ᱜᱮᱭᱟ ᱥᱚᱢᱚᱭ ᱧᱟᱢ ᱠᱟᱛᱮ ᱦᱤᱡᱩᱜ ᱢᱮ ᱛᱟᱦᱚᱞᱮ ᱴᱷᱤᱠ ᱨᱮᱜᱤ